ᱦᱮᱸ ᱤᱧᱤᱧ ᱢᱚᱱᱮᱭᱟ ᱟᱵᱚ ᱫᱚ ᱠᱷᱮᱨᱣᱟᱞ ᱵᱚᱝᱥᱚ ᱠᱟᱱᱟ ᱵᱚᱱ ᱟᱨ ᱟᱵᱚᱣᱟᱜ ᱡᱟᱱᱟᱢ ᱟᱲᱟᱝᱛᱮ ᱯᱟᱲᱦᱟᱣ ᱡᱟᱱᱟᱢ ᱪᱤᱠᱤᱛᱮᱢ ᱯᱟᱲᱦᱟᱣ ᱜᱮ ᱞᱟᱹᱠᱛᱤ ᱠᱟᱱᱟ ᱪᱮᱫᱟᱜ ᱥᱮ ᱟᱵᱚᱣᱟᱜ ᱫᱚ ᱪᱤᱠᱟᱹ ᱞᱮᱠᱟᱛᱮ ᱛᱟᱦᱮᱱ ᱛᱟᱵᱳᱱᱟ ᱟᱵᱚᱣᱟᱜ ᱥᱟᱱᱛᱟᱞᱤ ᱯᱟᱹᱨᱥᱤ ᱛᱮ ᱵᱟᱵᱚᱱ ᱯᱟᱲᱦᱟᱣ ᱞᱮᱠᱷᱟᱱ ᱟᱨ ᱟᱵᱚ ᱱᱤᱛᱚᱜ ᱡᱚᱫᱤ ᱜᱤᱫᱽᱨᱟᱹ ᱠᱚ ᱵᱟᱵᱚᱱ ᱩᱫᱩᱜ ᱥᱮᱲᱟᱣᱠᱚᱣᱟ ᱦᱟᱯᱮᱱ ᱫᱤᱱ ᱛᱚ ᱱᱚᱝᱠᱟ ᱱᱚᱝᱠᱟ ᱛᱮᱜᱮ ᱟᱫ ᱪᱟᱞᱟᱜ ᱛᱟᱵᱚᱱᱟ ᱛᱟᱦᱞᱮ ᱱᱤᱛᱚᱜ ᱫᱚ ᱟᱵᱚᱣᱟᱜ ᱞᱟᱹᱠᱛᱤ ᱠᱟᱱᱟ ᱥᱟᱱᱛᱟᱞᱤ ᱵᱷᱟᱥᱟᱛᱮ ᱯᱟᱹᱨᱥᱤᱛᱮ ᱥᱮ ᱥᱮᱲᱟ ᱦᱚᱪᱚ ᱞᱟᱹᱜᱤᱫ ᱛᱮ ᱱᱤᱛᱚᱜ ᱵᱚᱱ ᱪᱷᱩᱴᱟᱹᱜ ᱠᱟᱱᱟ ᱥᱮ ᱱᱤᱛ ᱫᱷᱟᱹᱵᱤᱡ ᱵᱚᱱ ᱪᱷᱴᱟᱹᱣ ᱟᱠᱟᱱᱟ ᱟᱨᱵᱚᱱ ᱪᱮᱥᱴᱟ ᱤᱫᱤᱭᱮᱫᱟ ᱵᱟᱝᱢᱟ ᱱᱩᱠᱩ ᱥᱮᱲᱟ ᱦᱚᱪᱚ ᱛᱮᱜᱮ ᱦᱩᱭᱩᱜᱼᱟ